ᱰᱟᱭᱵᱷᱟᱨ ᱟᱜ ᱠᱷᱮᱛᱨᱮ ᱫᱚ ᱢᱚᱱᱮ ᱠᱟᱜ ᱢᱮ ᱢᱤᱫᱴᱟᱱ ᱵᱟᱝ ᱵᱟᱨᱟᱭ ᱦᱚᱨ ᱨᱮ ᱡᱩᱫᱤ ᱟᱵᱚᱵᱚᱱ ᱥᱮᱱ ᱟᱠᱟᱱᱟ ᱤᱱᱟᱹᱠᱷᱟᱱ ᱚᱱᱟ ᱡᱟᱭᱜᱟᱨᱮ ᱩᱱᱤ ᱜᱟᱹᱰᱤ ᱰᱨᱟᱭᱵᱷᱟᱨ ᱵᱚᱱ ᱠᱩᱞᱤᱭᱮᱭᱟ ᱡᱮ ᱚᱱᱟ ᱡᱟᱭᱜᱟ ᱤᱫᱤᱭᱟᱢ ᱥᱮ ᱵᱟᱝ ᱟᱨ ᱡᱩᱫᱤ ᱤᱫᱤ ᱜᱮᱭᱟᱭ ᱤᱱᱟᱹᱠᱷᱟᱱ ᱡᱮ ᱚᱸᱰᱮ ᱛᱤᱱᱟᱹᱜ ᱜᱟᱱ ᱵᱷᱟᱲᱟᱭ ᱦᱟᱛᱟᱣᱟ ᱴᱷᱤᱠᱴᱷᱟᱠ ᱦᱟᱛᱟᱣᱟᱭ ᱥᱮ ᱵᱟᱝ ᱚᱱᱟ ᱠᱚᱦᱚᱸ ᱠᱟᱹᱴᱤᱡ ᱠᱩᱞᱤᱭᱮᱭᱵᱚᱱ ᱛᱟᱨᱯᱚᱨᱮ ᱡᱩᱫᱤ ᱚᱸᱰᱮ ᱤᱫᱤᱠᱮᱫ ᱜᱮᱭᱟᱭ ᱮᱱᱰᱮᱠᱷᱟᱱ ᱫᱚ ᱴᱤᱠᱤᱴ ᱜᱮᱫ ᱠᱟᱛᱮᱫ ᱩᱱᱤᱵᱚᱱ ᱴᱤᱠᱤᱴ ᱜᱮᱫ ᱠᱟᱛᱮᱫ ᱫᱮᱡ ᱦᱩᱭᱮᱱ ᱜᱮᱭᱟ ᱥᱮ ᱫᱮᱡ ᱠᱤᱫᱤᱧ ᱜᱮᱭᱟᱭ ᱛᱟᱨᱯᱚᱨᱮ ᱚᱸᱰᱮ ᱥᱮᱴᱮᱨ ᱠᱟᱛᱮᱜ ᱩᱱᱤ ᱟᱬᱜᱚ ᱠᱤᱫᱤᱧ ᱜᱮ ᱟᱬᱜᱚ ᱠᱮᱫ ᱛᱟᱭᱱᱚᱢ ᱵᱮᱥ ᱩᱱᱤ ᱟᱹᱰᱤ ᱵᱮᱥ ᱪᱮᱦᱨᱟ ᱩᱱᱤ ᱫᱚ ᱚᱸᱰᱮ ᱟᱬᱜᱚ ᱠᱤᱫᱤᱧᱟᱭ ᱛᱟᱨᱯᱚᱨᱮ ᱟᱹᱰᱤ ᱵᱷᱟᱹᱞᱤ ᱵᱮᱣᱦᱟᱨ ᱛᱮ ᱚᱸᱰᱮ ᱤᱫᱤ ᱠᱤᱫᱤᱧᱟᱭ ᱯᱚᱭᱥᱟ ᱦᱚᱸ ᱴᱷᱤᱠ ᱴᱷᱟᱠ ᱜᱮ ᱦᱟᱛᱟᱣ ᱠᱮᱫᱟᱭ ᱵᱮᱥᱤ ᱫᱚ ᱵᱟᱭ ᱦᱟᱛᱟᱣ ᱠᱟᱫᱟᱭ ᱵᱷᱟᱹᱞᱤ ᱵᱮᱣᱦᱟᱨ ᱛᱟᱭ ᱤᱧ ᱯᱟᱦᱴᱟ ᱥᱮᱱ ᱠᱷᱚᱱ ᱟᱹᱰᱤ ᱟᱹᱰᱤ ᱰᱟᱭᱵᱷᱟᱨ ᱥᱮᱱ ᱥᱟᱨᱦᱟᱣ